ᱦᱮᱞᱳ ᱢᱮᱱᱫᱟᱹᱧ ᱟᱯᱮ ᱴᱚᱞᱟᱨᱮᱱ ᱢᱟᱱᱮ ᱚᱱᱟ ᱫᱚᱠᱟᱱ ᱨᱮᱱ ᱢᱟᱹᱞᱤᱠᱮᱢ ᱞᱟᱹᱭᱫᱟ ᱤᱧ ᱫᱚ ᱱᱚᱸᱰᱮ ᱤᱭᱟᱹ ᱢᱟᱱᱮ ᱢᱤᱫᱫᱷᱟᱣ ᱤᱭᱟᱹ ᱪᱷᱤᱴᱤᱧ ᱤᱫᱤ ᱞᱮᱫ ᱤᱧ ᱫᱚ ᱢᱤᱱᱚᱛᱤ ᱠᱤᱥᱠᱩᱧ ᱞᱟᱹᱭ ᱫᱟ ᱢᱮᱱ ᱫᱟᱹᱧ ᱚᱱᱟ ᱪᱷᱤᱴᱤᱧ ᱤᱫᱤ ᱞᱮᱫ ᱟᱝᱨᱚᱵ ᱪᱷᱤᱴ ᱡᱟᱦᱟᱸ ᱚᱱᱟ ᱪᱷᱤᱴ ᱟᱨᱠᱤ ᱟᱝᱨᱚᱵ ᱡᱟᱦᱟᱢ ᱛᱳᱭᱨᱤᱭᱠᱟᱫ ᱛᱤᱧᱟᱹ ᱠᱚᱨᱟᱣ ᱠᱟᱫ ᱛᱤᱧᱟᱹ ᱚᱱᱟ ᱰᱷᱤᱞᱚᱜ ᱠᱟᱱ ᱛᱤᱧᱟᱹ ᱵᱟᱝ ᱦᱩᱭᱩᱜ ᱠᱟᱱ ᱛᱤᱧᱟᱹ ᱟᱫᱚ ᱵᱟᱝ ᱟᱢ ᱫᱚ ᱪᱮᱫ ᱚᱱᱠᱟᱜᱮ ᱡᱚᱛᱦᱚᱲᱟᱜ ᱮᱢ ᱥᱮᱞᱟᱭᱟ ᱥᱮ ᱤᱧᱟᱹᱜ ᱜᱮ ᱚᱱᱠᱟᱢ ᱥᱮᱞᱟᱭ ᱠᱟᱫᱟ ᱚᱱᱟ ᱜᱮᱛᱚ ᱟᱨ ᱤᱧᱟᱹᱜ ᱫᱚ ᱢᱟᱱᱮ ᱱᱚᱥᱴᱚᱭᱮᱱ ᱛᱤᱧᱟᱹ ᱛᱚ ᱢᱟᱱᱮ ᱪᱷᱤᱴ ᱱᱚᱥᱴᱚᱜ ᱠᱟᱱ ᱛᱤᱧᱟᱹ ᱢᱚᱡᱽ ᱛᱮ ᱵᱟᱝᱮᱢ ᱯᱷᱤᱴᱤᱝᱥ ᱛᱮ ᱵᱟᱝᱮᱢ ᱨᱚᱜ ᱠᱟᱜ ᱛᱤᱧᱟᱹ ᱴᱷᱤᱠ ᱜᱮᱭᱟ ᱛᱟᱦᱞᱮ ᱜᱟᱯᱟᱢ ᱡᱷᱤᱡᱽ ᱜᱮᱭᱟ ᱛᱚ ᱫᱚᱠᱟᱱ ᱮᱱ ᱨᱮᱦᱚᱸ ᱛᱤᱱᱟᱹᱜ ᱜᱟᱱ ᱛᱤᱱᱟᱹᱜ ᱮᱢ ᱞᱟᱹᱭᱫᱟ ᱚ ᱴᱷᱤᱠ ᱜᱮᱭᱟ ᱛᱚᱵᱮ ᱚ ᱟᱨ ᱢᱤᱫᱴᱟᱱ ᱤᱧ ᱞᱟᱹᱭᱮᱫ ᱠᱟᱱ ᱛᱟᱦᱮᱱᱟ ᱟᱨ ᱢᱤᱫᱴᱤᱱ ᱛᱟᱦᱞᱮᱧ ᱤᱫᱤ ᱛᱟᱨᱟᱭᱟ ᱪᱷᱤᱴ ᱜᱮ ᱵᱮᱥ ᱡᱩᱫᱤᱢ ᱨᱚᱜᱽ ᱛᱤᱧᱟᱹ ᱛᱟᱦᱞᱮ ᱫᱚ ᱟᱨ ᱢᱤᱫᱴᱮᱱᱤᱧ ᱤᱫᱤ ᱛᱚᱨᱟᱭᱟ ᱡᱩᱫᱤ ᱟᱵᱟᱨ ᱚᱱᱠᱟ ᱜᱮᱢ ᱨᱚᱜᱽ ᱛᱤᱧ ᱠᱷᱟᱱ ᱫᱚ ᱪᱤᱠᱟᱹᱧ ᱤᱫᱤᱭᱟ ᱤᱧ ᱛᱚ ᱯᱟᱹᱛᱭᱟᱹᱣ ᱵᱟᱝ ᱛᱟᱦᱮᱱ ᱠᱟᱱ ᱛᱤᱧᱟᱹ ᱴᱷᱤᱠ ᱜᱮᱭᱟ ᱴᱷᱤᱠ ᱜᱮᱭᱟ ᱟᱨ ᱯᱚᱭᱥᱟ ᱫᱚ ᱛᱤᱱᱟᱹᱜ ᱜᱟᱱ ᱞᱟᱜᱟᱜ ᱜᱮᱭᱟ